ᱦᱮᱞᱳ ᱟᱞᱮ ᱱᱚᱣᱟ ᱯᱟᱹᱠᱩᱲ ᱡᱮᱞᱟ ᱨᱮᱱ ᱦᱚᱲ ᱫᱚ ᱡᱟᱹᱥᱛᱤ ᱠᱟᱭ ᱛᱮᱫᱚ ᱫᱟᱠᱟ ᱜᱮ ᱡᱟᱹᱥᱛᱤ ᱞᱮ ᱡᱚᱢᱟ ᱟᱨ ᱵᱟᱹᱭᱦᱟᱹᱲ ᱠᱚᱨᱮᱱ ᱪᱟᱹᱥᱤᱼᱵᱟᱹᱥᱤ ᱦᱚᱲ ᱠᱟᱱᱛᱮ ᱡᱟᱹᱥᱛᱤ ᱫᱟᱠᱟ ᱜᱮᱠᱚ ᱡᱚᱢᱟ ᱥᱟᱶᱛᱮ ᱟᱭᱢᱟ ᱠᱤᱪᱷᱩ ᱢᱮᱱᱟᱜᱼᱟ ᱯᱤᱴᱷᱟᱹ ᱥᱟᱹᱛᱛᱩ ᱠᱚᱠᱚ ᱡᱚᱢᱟ ᱟᱨ ᱦᱚᱸ ᱦᱚᱸ ᱪᱟᱥᱚᱜ ᱥᱚᱢᱚ ᱫᱚ ᱵᱟᱹᱭᱦᱟᱹᱲᱛᱮ ᱫᱟᱠᱟ ᱞᱮ ᱤᱫᱤᱭᱟ ᱫᱟᱹᱞ ᱨᱟᱥᱮ ᱟᱹᱞᱩ ᱩᱛᱩ ᱚᱱᱟ ᱠᱚ ᱠᱟᱛᱮᱫ ᱞᱮ ᱡᱚᱢᱟ ᱥᱟᱶᱛᱮ ᱦᱮᱸ ᱵᱟᱯᱞᱟ ᱥᱚᱢᱚᱭ ᱦᱚᱸ ᱚᱱᱠᱟ ᱜᱮ ᱡᱮᱢᱚᱱ ᱟᱭᱢᱟ ᱨᱚᱠᱚᱢ ᱩᱛᱩ ᱛᱮᱭᱟᱜ ᱠᱚ ᱵᱮᱱᱟᱣᱟ ᱟᱹᱞᱩ ᱩᱛᱩ ᱫᱟᱹᱞ ᱩᱛᱩ ᱡᱤᱞ ᱩᱛᱩ ᱟᱭᱢᱟ ᱨᱚᱠᱚᱢ ᱡᱤᱱᱤᱥ ᱛᱟᱦᱮᱱᱟ ᱟᱨ ᱡᱚᱢᱼᱧᱩ ᱠᱚ ᱟᱹᱰᱤ ᱵᱷᱟᱹᱜᱤ ᱦᱩᱭᱩᱜ ᱛᱮ ᱯᱮᱲᱟ ᱠᱚᱠᱚ ᱪᱟᱞᱟᱜᱼᱟ ᱟᱨ ᱵᱟᱝ ᱥᱮᱱᱚᱜ ᱛᱮᱠᱚ ᱥᱟᱹᱨᱤ ᱜᱮ ᱢᱚᱡᱽ ᱜᱮᱠᱚ ᱡᱚᱢᱼᱧᱩᱭᱛᱮ ᱟᱨ ᱢᱚᱡᱽ ᱠᱚ ᱵᱩᱡᱷᱟᱹᱣ ᱛᱮᱠᱚ ᱪᱟᱞᱟᱜᱼᱟ ᱦᱮᱸ ᱯᱟᱹᱠᱩᱲ ᱡᱮᱞᱟ ᱫᱚ ᱡᱟᱹᱥᱛᱤ ᱠᱟᱭᱛᱮ ᱫᱟᱠᱟ ᱜᱮ ᱠᱚ ᱡᱚᱢᱟ ᱡᱟᱹᱥᱛᱤ ᱫᱚ ᱨᱩᱴᱤ ᱯᱤᱴᱷᱟᱹ ᱠᱚᱫᱚ ᱟᱹᱰᱤ ᱠᱚᱢ ᱜᱮ ᱚᱱᱟ ᱫᱚ ᱥᱮᱛᱟᱜ ᱥᱚᱢᱚᱭ ᱠᱚ ᱚᱠᱟ ᱫᱚᱠᱚ ᱪᱟ ᱠᱚ ᱚᱠᱛᱮ ᱠᱚ ᱡᱚᱢᱟ ᱥᱚᱢᱚᱭ ᱚᱠᱛᱮ ᱯᱤᱴᱷᱟᱹ ᱠᱚᱫᱚ ᱦᱟᱸ ᱱᱚᱛᱮ ᱫᱚ ᱱᱟᱪᱟᱨ ᱦᱚᱲ ᱠᱚᱢ ᱜᱮᱛᱮ ᱟᱹᱰᱤ ᱡᱟᱹᱥᱛᱤ ᱢᱮᱱᱟᱜ ᱠᱚᱛᱮ ᱠᱷᱟᱴᱟᱣ ᱠᱟᱛᱮᱫ ᱟᱹᱨᱡᱤ ᱠᱟᱴᱮᱫ ᱠᱚ ᱡᱚᱢᱟ ᱦᱚᱸ ᱡᱚᱢᱼᱧᱩ ᱨᱮᱫᱚ ᱪᱟᱹᱥᱤ ᱦᱚᱲ ᱫᱚ ᱚᱱᱠᱟ ᱡᱤᱞ ᱠᱚᱫᱚ ᱵᱟᱭ ᱦᱟᱛᱟᱣ ᱫᱟᱲᱮᱭᱟᱜ ᱛᱮ ᱩᱱᱤ ᱫᱚ ᱦᱟᱨᱟ ᱥᱚᱵᱽᱡᱤ ᱜᱮ ᱡᱚᱢᱟᱭ ᱡᱟᱹᱥᱛᱤ ᱚᱠᱟ ᱫᱚ ᱟᱲᱟᱜ ᱦᱩᱭᱱᱟ ᱢᱩᱱᱜᱟᱹ ᱟᱲᱟᱜ ᱠᱷᱟᱱᱛᱷᱟ ᱟᱲᱟᱜ ᱮᱢᱟᱱ ᱛᱮᱭᱟᱜ ᱟᱲᱟᱜ ᱠᱚ ᱜᱟᱺᱫᱷᱟᱹᱨᱤ ᱟᱲᱟᱜ ᱟᱹᱞᱩ ᱵᱮᱸᱜᱟᱲ ᱟᱨ ᱵᱟᱡᱟᱨ ᱠᱷᱚᱱ ᱫᱚ ᱡᱤᱞ ᱠᱚᱫᱚ ᱵᱟᱠᱚ ᱟᱹᱜᱩᱭᱟ ᱠᱷᱟᱹᱞᱤ ᱟᱹᱛᱩ ᱨᱮ ᱚᱠᱟ ᱠᱚ ᱪᱟᱥᱚᱜ ᱦᱩᱭᱩᱜᱼᱟ ᱚᱱᱟ ᱜᱮᱠᱚ ᱡᱚᱢᱟ ᱦᱚᱸ ᱦᱚᱸ ᱵᱟᱡᱟᱨ ᱠᱷᱚᱱ ᱠᱤᱨᱤᱧᱟᱜ ᱫᱚ ᱟᱹᱰᱤ ᱠᱚᱢ ᱜᱮ ᱵᱟᱭ ᱫᱟᱲᱮᱭᱟᱜ ᱦᱚᱲ ᱫᱚ ᱱᱤᱭᱟᱹ ᱠᱚ ᱟᱲᱟᱜ ᱥᱚᱵᱽᱡᱤ ᱠᱚᱜᱮᱭ ᱡᱚᱢᱟ ᱵᱟᱭ ᱫᱟᱲᱮᱭᱟᱜ ᱦᱚᱲ ᱫᱚ ᱛᱮᱫ ᱚᱠᱟᱨᱮ ᱧᱟᱢᱟᱭ

ᱦᱚᱸ ᱡᱟ ᱱᱤᱭᱟᱹ ᱠᱚᱜᱮ ᱟᱞᱮ ᱱᱚᱣᱟ ᱯᱟᱹᱠᱩᱲ ᱡᱮᱞᱟ ᱥᱮᱫ ᱫᱚ ᱚᱱᱠᱟ ᱜᱮ ᱱᱤᱭᱟᱹ ᱦᱟᱨᱟ ᱥᱚᱵᱽᱡᱤ ᱠᱚᱜᱮ ᱠᱚ ᱡᱚᱢ ᱵᱟᱲᱟᱭᱟ ᱡᱟᱹᱥᱛᱤ ᱫᱚ ᱦᱮᱸ ᱴᱷᱤᱠ ᱜᱮᱭᱟ ᱦᱮᱸ